ᱤᱧᱟᱹᱜ ᱠᱩᱥᱤ ᱨᱮᱱᱟᱜ ᱠᱩᱥᱤᱭᱟᱜ ᱵᱟᱭᱤᱠ ᱠᱚᱫᱚ ᱰᱟᱭ ᱦᱳᱱᱰᱟ ᱟᱯᱟᱪᱤ ᱱᱚᱣᱟ ᱤᱥᱠᱩᱴᱤ ᱱᱚᱣᱟ ᱠᱚ ᱵᱟᱭᱤᱠ ᱜᱮ ᱠᱩᱥᱤᱭᱟᱜᱼᱟ ᱦᱩᱸ ᱱᱚᱣᱟ ᱠᱚ ᱵᱟᱭᱤᱠ ᱜᱮ ᱪᱟᱞᱟᱣ ᱦᱚᱸ ᱵᱷᱟᱹᱜᱤ ᱧᱚᱜ ᱵᱩᱡᱩᱜᱼᱟ ᱤᱨ ᱤᱧᱟᱹᱜ ᱠᱩᱠᱢᱩ ᱨᱮᱱᱟᱜ ᱵᱟᱭᱤᱠ ᱫᱚ ᱤᱥᱠᱩᱴᱤ ᱜᱮ ᱵᱟᱭᱤᱠ ᱪᱟᱞᱟᱣ ᱞᱟᱹᱜᱤᱫ ᱟᱹᱰᱤ ᱵᱷᱟᱹᱜᱤ ᱜᱤᱧ ᱵᱩᱡᱷᱟᱹᱣᱟ ᱱᱚᱣᱟ ᱤᱥᱠᱩᱴᱤ ᱵᱟᱭᱤᱠ ᱜᱮ ᱦᱮᱸ ᱢᱟᱱᱮ ᱱᱚᱣᱟ ᱫᱚ ᱟᱨ ᱜᱟᱹᱰᱤ ᱞᱮᱠᱟ ᱚᱱᱠᱟ ᱢᱟᱱᱮ ᱩᱥᱩᱞ ᱥᱮ ᱩᱱᱟᱹᱜ ᱜᱟᱱ ᱦᱟᱢᱟᱞ ᱵᱟᱹᱧ ᱵᱩᱡᱷᱟᱹᱣᱟ ᱱᱚᱣᱟ ᱜᱟᱹᱰᱤ ᱫᱚ ᱠᱷᱩᱵᱽ ᱦᱟᱞᱠᱟᱨ ᱢᱚᱫᱽᱫᱷᱮᱧ ᱵᱩᱡᱷᱟᱹᱣᱟ ᱢᱮᱱᱛᱤᱧ ᱢᱚᱱᱮᱭᱟ ᱚᱱᱟᱛᱮ ᱤᱧᱟᱹᱜ ᱠᱩᱠᱢᱩ ᱨᱮᱱᱟᱜ ᱵᱟᱭᱤᱠ ᱫᱚ ᱤᱥᱠᱩᱴᱤ ᱜᱮ ᱜᱟᱹᱰᱤ ᱢᱮᱱᱛᱮ ᱤᱧᱟᱹᱜ ᱫᱩᱧ ᱱᱟᱯᱟᱭᱤᱧ ᱢᱚᱱᱮᱭᱟ